ᱤᱧᱟᱹᱜ ᱢᱤᱫᱴᱟᱝ ᱠᱩᱥᱤᱭᱟᱱᱟᱜ ᱯᱩᱛᱷᱤ ᱫᱚ ᱦᱩᱭᱩᱜ ᱠᱟᱱᱟ ᱛᱷᱟᱹᱨᱤ ᱫᱟᱠᱟᱨᱮ ᱢᱮᱫ ᱫᱟᱜ ᱡᱟᱦᱟᱸ ᱫᱚ ᱠᱷᱮᱨᱣᱟᱞ ᱥᱚᱨᱮᱱᱮ ᱚᱞ ᱟᱠᱟᱫᱟ ᱚᱱᱟ ᱯᱩᱛᱷᱤ ᱫᱚ ᱤᱧ ᱫᱚ ᱟᱹᱰᱤᱜᱟᱱᱤᱧ ᱠᱩᱥᱤᱭᱟᱜᱼᱟ ᱡᱟᱦᱟᱸ ᱫᱚ ᱠᱷᱮᱨᱣᱟᱞ ᱥᱚᱨᱮᱱ ᱚᱞ ᱠᱟᱫᱟᱭ ᱵᱟᱥᱛᱚᱵ ᱥᱟᱶᱛᱮ ᱟᱰᱤᱜᱮ ᱢᱤᱞ ᱢᱮᱱᱟᱜ ᱛᱟᱭᱟ ᱟᱨ ᱚᱱᱟ ᱜᱚᱞᱯᱷᱚ ᱨᱮ ᱡᱟᱦᱟᱸ ᱫᱚ ᱢᱩᱞ ᱛᱮᱜᱮ ᱚᱞ ᱠᱚᱛᱮᱜᱮ ᱟᱹᱰᱤᱜᱟᱱ ᱜᱮ ᱵᱮᱥ ᱢᱮᱱᱟᱜᱼᱟ ᱚᱱᱟ ᱠᱷᱟᱹᱛᱤᱨ ᱤᱧ ᱫᱚ ᱱᱚᱣᱟ ᱯᱩᱛᱷᱤᱧ ᱠᱩᱥᱤᱭᱟᱜ ᱛᱟᱦᱮᱸᱜ ᱤᱧ ᱢᱤᱫᱴᱟᱝ ᱦᱩᱰᱤᱧ ᱢᱟᱪᱷᱟᱛᱮ ᱥᱤᱱᱮᱢᱟᱧ ᱵᱮᱱᱟᱣ ᱞᱮᱫᱟ ᱡᱟᱦᱟᱸ ᱫᱚ ᱦᱚᱲ ᱠᱚᱦᱚᱸ ᱟᱹᱰᱤ ᱠᱚ ᱠᱩᱥᱤᱭᱟᱜ ᱛᱟᱦᱮᱸᱜ ᱟᱨ ᱤᱧ ᱦᱚᱸ ᱟᱹᱰᱤ ᱨᱟᱹᱥᱠᱟᱹ ᱜᱤᱧ ᱵᱩᱡᱷᱟᱹᱣ ᱞᱮᱫᱟ